ᱤᱧᱨᱮᱱ ᱢᱤᱫᱽᱴᱮᱱ ᱦᱩᱰᱤᱧ ᱢᱟᱪᱷᱟ ᱜᱤᱫᱽᱨᱟᱹ ᱢᱮᱱᱟᱭᱟ ᱩᱱᱤ ᱞᱟᱹᱜᱤᱫᱽᱛᱮ ᱢᱤᱫᱽᱴᱮᱱ ᱵᱩᱠ ᱦᱟᱛᱟᱣᱤᱧ ᱪᱟᱞᱟᱣ ᱞᱮᱱᱟ ᱵᱳᱞᱯᱩᱨ ᱚᱱᱟ ᱵᱳᱞᱯᱩᱨ ᱨᱮ ᱟᱭᱢᱟ ᱫᱚᱠᱟᱱ ᱢᱩᱫ ᱨᱮ ᱢᱤᱫᱴᱮᱱ ᱪᱷᱟᱛᱨᱚ ᱵᱚᱱᱫᱷᱩ ᱵᱚᱞᱮ ᱚᱱᱟ ᱫᱚᱠᱟᱱ ᱨᱮ ᱵᱚᱞᱚ ᱠᱟᱛᱮᱫ ᱟᱭᱢᱟ ᱩᱛᱟᱹᱨ ᱵᱩᱠ ᱢᱩᱫ ᱨᱮ ᱢᱤᱫᱴᱮᱡ ᱵᱩᱠ ᱤᱧ ᱵᱟᱪᱷᱟᱣ ᱠᱮᱫᱟ ᱚᱱᱟ ᱫᱚᱠᱟᱱᱫᱟᱨᱮ ᱞᱟᱹᱭ ᱟᱫᱤᱧᱟ ᱱᱚᱶᱟᱫᱚ ᱥᱟᱴ ᱴᱟᱠᱟ ᱫᱟᱢ ᱢᱮᱱᱠᱷᱟᱱ ᱤᱧ ᱚᱱᱟ ᱯᱚᱸᱪᱟᱥ ᱴᱟᱠᱟ ᱛᱮᱧ ᱠᱤᱨᱤᱧ ᱟᱹᱜᱩ ᱠᱮᱫᱟ ᱟᱹᱰᱤ ᱱᱟᱯᱟᱭ ᱛᱮ ᱚᱞ ᱢᱮᱱᱟᱜᱼᱟ ᱚᱱᱟ ᱵᱩᱠ ᱨᱮ ᱚᱱᱟ ᱵᱩᱠ ᱟᱹᱜᱩ ᱠᱟᱛᱮᱫ ᱤᱧᱨᱮᱱ ᱵᱤᱴᱤᱧ ᱩᱫᱩᱜ ᱟᱫᱮᱭᱟ ᱵᱤᱴᱤ ᱚᱱᱟ ᱧᱮᱞ ᱠᱟᱛᱮᱫ ᱟᱹᱰᱤᱜᱟᱱᱮ ᱠᱩᱥᱤᱭᱮᱱᱟ ᱢᱚᱸᱡᱽ ᱢᱚᱸᱡᱽ ᱪᱷᱚᱵᱤ ᱢᱚᱸᱡᱽ ᱢᱚᱸᱡᱽ ᱚᱞ ᱚᱱᱟᱛᱮ ᱟᱹᱰᱤ ᱨᱟᱹᱥᱠᱟᱹᱣᱟᱛᱮ ᱚᱱᱟᱭ ᱧᱮᱞᱮᱫᱟ ᱟᱨ ᱢᱚᱱ ᱯᱮᱨᱮᱡ ᱮᱱᱛᱟᱭᱟ ᱚᱱᱟ ᱧᱮᱞᱛᱮ ᱤᱧᱦᱚ ᱱᱟᱯᱟᱭᱤᱧ ᱵᱩᱡᱷᱟᱹᱣ ᱠᱮᱫᱟ ᱡᱮ ᱵᱟᱝ ᱱᱚᱜᱚᱭ ᱛᱤᱱᱟᱹᱜ ᱱᱟᱯᱟᱭ ᱵᱚᱭᱤᱧ ᱟᱹᱜᱩᱣᱟᱫᱮᱭᱟ ᱱᱤᱛᱚᱜ ᱵᱤᱴᱤ ᱫᱚ ᱦᱟᱜ ᱡᱟᱜᱮ ᱵᱟᱥᱮᱱ ᱠᱟᱹᱴᱤᱡ ᱠᱟᱹᱴᱤᱡ ᱛᱮ ᱱᱟᱥᱮ ᱱᱟᱥᱮ ᱛᱮ ᱯᱟᱲᱦᱟᱜ ᱨᱮᱱᱟᱜ ᱮ ᱠᱩᱨᱩᱢᱩᱴᱩᱭᱟ ᱚᱱᱟᱛᱮ